ᱤᱧ ᱫᱚ ᱫᱚᱝ ᱮᱱᱮᱡ ᱞᱟᱜᱽᱲᱮ ᱮᱱᱮᱡ ᱟᱵᱚ ᱡᱟᱦᱟᱱᱟᱜ ᱜᱮ ᱱᱚᱣᱟ ᱯᱟᱛᱟ ᱮᱱᱮᱡ ᱟᱵᱚ ᱥᱟᱱᱛᱟᱲᱟᱜ ᱫᱚ ᱟᱹᱰᱤ ᱤᱧ ᱠᱩᱥᱤᱭᱟᱜᱼᱟ ᱟᱨ ᱪᱷᱟᱹᱛᱤᱠᱟᱜ ᱫᱚ ᱡᱟᱦᱟᱸ ᱜᱮᱠᱚ ᱮᱱᱮᱡ ᱟᱵᱚ ᱥᱟᱢᱱᱟ ᱨᱮᱠᱚ ᱮᱱᱮᱡ ᱨᱮᱦᱚᱸ ᱟᱹᱰᱤ ᱟᱹᱲᱤᱥᱤᱧ ᱵᱩᱡᱷᱟᱹᱣᱟ ᱟᱨ ᱵᱟᱹᱧ ᱠᱩᱥᱤᱭᱟᱜᱼᱟ ᱠᱟᱹᱡ ᱦᱚᱸ ᱱᱩᱠᱩᱣᱟᱜ ᱫᱚ ᱟᱨ ᱟᱵᱚ ᱥᱟᱱᱛᱟᱲᱟᱜ ᱫᱚ ᱡᱚᱛᱚ ᱞᱮᱠᱟᱱᱟᱜ ᱤᱧ ᱠᱩᱥᱤᱭᱟᱜᱼᱟ ᱟᱵᱚ ᱥᱟᱱᱛᱟᱲ ᱡᱚᱱᱢᱚ ᱛᱟᱵᱚᱱ ᱥᱟᱱᱛᱟᱲ ᱠᱟᱱᱟᱵᱚᱱ ᱥᱟᱱᱛᱟᱲᱟᱜ ᱟᱨ ᱵᱟᱹᱜᱤ ᱠᱟᱛᱮ ᱮᱴᱟᱜ ᱡᱟᱹᱛᱤᱭᱟᱜ ᱪᱮᱫ ᱮᱢ ᱮᱱᱮᱡ ᱥᱮᱨᱮᱧ ᱮᱢ ᱨᱟᱹᱥᱠᱟᱹᱜᱼᱟ ᱚᱱᱟ ᱠᱚᱫᱚ ᱠᱟᱹᱡ ᱦᱚᱸ ᱵᱟᱹᱧ ᱠᱩᱥᱤᱭᱟᱜᱼᱟ ᱟᱨ ᱚᱱᱠᱟ ᱠᱚ ᱮᱱᱮᱡᱟ ᱟᱵᱚ ᱦᱚᱲ ᱠᱚᱦᱚᱸ ᱟᱵᱚ ᱥᱟᱱᱛᱟᱲ ᱦᱚᱸ ᱩᱱᱠᱩ ᱠᱚᱦᱚᱸ ᱟᱹᱰᱤ ᱨᱟᱹᱜᱤᱧ ᱧᱮᱞ ᱠᱚᱣᱟ ᱱᱤᱥᱟᱹ ᱦᱚᱲ ᱠᱚᱠᱚ ᱥᱟᱵ ᱢᱮᱥᱟ ᱜᱚᱫᱚᱜᱼᱟ ᱟᱹᱰᱤ ᱡᱳᱨ ᱨᱟᱹᱜᱤ ᱜᱤᱧ ᱵᱩᱡᱷᱟᱹᱣᱟ ᱟᱵᱚᱣᱟᱜ ᱵᱟᱹᱜᱤ ᱠᱟᱛᱮ ᱦᱟᱱᱮ ᱪᱷᱟᱹᱛᱤᱠᱟᱜ ᱮᱢ ᱮᱱᱮᱡ ᱠᱟᱱᱟ ᱚᱱᱟ ᱞᱟᱹᱜᱤᱫ ᱥᱮ ᱟᱵᱚ ᱢᱟ ᱟᱹᱰᱤ ᱡᱳᱨ ᱵᱚᱠᱟ ᱞᱮᱠᱟ ᱠᱚ ᱢᱮᱛᱟ ᱵᱚᱱᱟ ᱪᱷᱟᱹᱛᱤᱠ ᱫᱚ ᱟᱠᱚᱣᱟᱜ ᱨᱟᱭ ᱨᱤᱛ ᱛᱮᱠᱚ ᱤᱫᱤᱭᱮᱫ ᱵᱚᱱᱟ ᱟᱵᱚᱣᱟᱜ ᱵᱟᱹᱜᱤ ᱠᱟᱛᱮᱫ ᱦᱚᱲᱟᱜ ᱵᱚᱱ ᱥᱟᱵ ᱮᱫᱟ ᱱᱤᱡᱮᱨᱟᱜ ᱫᱚ ᱟᱞᱚᱢ ᱵᱟᱹᱜᱤᱭᱟᱜᱼᱟ ᱡᱚᱱᱢᱚ ᱯᱟᱹᱨᱥᱤ ᱫᱚ ᱛᱟᱵᱚᱱ ᱚᱱᱟ ᱪᱟᱜ ᱮᱢ ᱵᱟᱹᱜᱤᱭᱟᱜᱼᱟ ᱚᱱᱟ ᱞᱟᱹᱜᱤᱫ ᱤᱧ ᱫᱚ ᱵᱟᱹᱧ ᱠᱩᱥᱤᱭᱟᱜᱼᱟ ᱮᱱᱮᱡ ᱥᱮᱨᱮᱧ ᱫᱚ ᱮᱴᱟᱜ ᱡᱟᱹᱛᱤᱣᱟᱜ ᱫᱚ ᱟᱨ ᱟᱵᱚ ᱫᱚ ᱡᱟᱦᱟᱸ ᱞᱮᱠᱟᱜᱮ ᱛᱩᱢᱫᱟᱜ ᱴᱟᱢᱟᱠ ᱛᱮ ᱟᱵᱚ ᱥᱟᱱᱛᱟᱲ ᱨᱮᱵᱚᱱ ᱡᱚᱱᱢᱚ ᱟᱠᱟᱱᱟ ᱚᱱᱟ ᱫᱚ ᱤᱧ ᱫᱚ ᱟᱹᱰᱤᱧ ᱠᱩᱥᱤᱭᱟᱜᱼᱟ ᱟᱨ ᱡᱚᱛᱚ ᱜᱮᱵᱚᱱ ᱠᱩᱥᱤᱭᱟᱜ ᱠᱟᱱᱟ ᱱᱮᱛᱟᱨ ᱠᱚᱦᱚᱸ ᱯᱟᱞᱮᱱ ᱠᱟᱹᱡ ᱠᱟᱹᱡ ᱛᱮᱠᱚ ᱤᱭᱟᱹ ᱠᱟᱱᱟ ᱠᱚ ᱜᱮᱭᱟᱱ ᱤᱫᱤᱜ ᱠᱟᱱᱟ ᱠᱚ ᱟᱵᱚ ᱥᱟᱱᱛᱟᱲ ᱦᱚᱸ